ᱦᱮᱸ ᱤᱧ ᱥᱠᱨᱮᱪ ᱠᱷᱚᱱ ᱢᱤᱫ ᱴᱟᱝ ᱛᱷᱟᱨᱤᱧ ᱵᱮᱱᱟᱣ ᱟᱠᱟᱫᱟ ᱦᱮᱸ ᱪᱤᱠᱟᱛᱮ ᱮᱫ ᱯᱟᱥᱮᱨᱮᱱ ᱢᱤᱫᱴᱟᱝ ᱦᱚᱲ ᱚᱱᱠᱟ ᱜᱮ ᱟᱹᱰᱤ ᱢᱚᱸᱡᱽ ᱛᱷᱟᱹᱨᱤᱭ ᱵᱮᱱᱟᱣ ᱟᱠᱟᱫ ᱛᱟᱦᱮᱸᱫᱼᱟ ᱟᱫᱚ ᱩᱱᱤᱭᱟᱜ ᱧᱮᱞ ᱛᱮ ᱤᱧ ᱦᱚᱧ ᱢᱮᱱᱠᱮᱫᱟ ᱛᱟᱦᱚᱞᱮ ᱤᱧᱦᱚᱸ ᱢᱤᱫᱴᱟᱝ ᱥᱠᱨᱮᱪ ᱛᱮ ᱛᱷᱟᱨᱤᱧ ᱵᱮᱱᱟᱣ ᱞᱮᱜᱟ ᱞᱮᱜᱮ ᱟᱫᱚ ᱚᱱᱟᱛᱮ ᱤᱧ ᱦᱚᱸ ᱢᱤᱫᱴᱮᱱ ᱢᱚᱸᱡᱽ ᱜᱮ ᱥᱠᱨᱮᱪ ᱨᱮᱱᱟᱜ ᱛᱷᱟᱨᱤᱧ ᱵᱮᱱᱟᱣ ᱠᱮᱫᱟ